ᱱᱚᱣᱟ ᱫᱚ ᱴᱟᱴᱟ ᱵᱟᱡᱟᱨ ᱠᱚᱨᱮ ᱫᱚ ᱢᱟᱱᱟᱣ ᱜᱮᱭᱟ ᱠᱚ ᱦᱩᱭᱩᱜ ᱜᱮᱭᱟ ᱟᱨᱦᱚᱸ ᱚᱱᱠᱟ ᱜᱮ ᱵᱟᱡᱟᱨ ᱠᱚᱨᱮ ᱫᱚ ᱢᱮᱱ ᱛᱮᱜᱮ ᱠᱚ ᱞᱟᱹᱭᱟ ᱞᱮᱠᱤᱱ ᱟᱵᱚ ᱱᱚᱛᱮ ᱥᱟᱱᱛᱟᱲ ᱟᱞᱮᱫᱚ ᱱᱚᱛᱮ ᱫᱚ ᱪᱷᱮᱢᱮᱠ ᱛᱟᱲᱟᱢ ᱢᱮᱱᱛᱮ ᱞᱮ ᱵᱟᱲᱟᱭᱟ ᱟᱨ ᱱᱚᱣᱟ ᱱᱚᱣᱟ ᱟᱞᱮ ᱟᱛᱳᱼᱫᱤᱥᱚᱢ ᱠᱚᱨᱮ ᱜᱚᱴᱟ ᱜᱮ ᱱᱚᱣᱟ ᱠᱚᱠᱚ ᱫᱚᱦᱚᱭᱮᱫ ᱜᱮᱭᱟ ᱟᱨ ᱟᱞᱮ ᱦᱚᱸᱞᱮ ᱪᱟᱞᱟᱣ ᱵᱟᱲᱟᱣ ᱟᱠᱟᱱ ᱜᱮᱭᱟ ᱟᱲᱜᱚᱣ ᱟᱠᱟᱱᱟᱞᱮ ᱤᱭᱟᱹ ᱠᱚᱨᱮ ᱱᱚᱣᱟ ᱠᱚᱨᱮ ᱟᱨ ᱱᱚᱣᱟ ᱨᱮ ᱤᱧᱦᱚᱸ ᱵᱷᱟᱜᱽᱤᱧ ᱦᱟᱛᱟᱣ ᱞᱮᱫᱟ ᱟᱨ ᱦᱟᱛᱟᱣ ᱠᱟᱛᱮᱫ ᱤᱧᱦᱚᱸ ᱤᱭᱟᱹ ᱥᱤᱨᱯᱟᱹᱧ ᱦᱮᱢᱮᱴ ᱞᱮᱫᱟ ᱟᱨ ᱤᱧᱦᱚᱸ ᱵᱮᱥ ᱜᱮᱧ ᱵᱩᱡᱷᱟᱹᱣ ᱠᱮᱫᱟ ᱱᱚᱣᱟ ᱫᱚ ᱪᱷᱮᱢᱮᱠ ᱛᱟᱲᱟᱢ ᱞᱮᱠᱤᱱ ᱛᱤᱥᱦᱚᱸ ᱵᱟᱹᱧ ᱟᱲᱜᱚ ᱵᱟᱲᱟᱣ ᱟᱠᱟᱱᱟ ᱥᱮ ᱛᱳ ᱤᱱᱠᱟᱹ ᱫᱚ ᱵᱩᱡᱷᱟᱹᱜ ᱜᱮᱭᱟ ᱛᱟᱭᱚᱢ ᱛᱮ ᱱᱚᱣᱟ ᱠᱚᱨᱮ ᱜᱚᱴᱟᱜᱮ ᱤᱭᱟᱹ ᱠᱚ ᱦᱩᱭᱩᱜ ᱠᱟᱱ ᱜᱮᱭᱟ ᱜᱚᱴᱟ ᱜᱮ ᱱᱚᱣᱟ ᱠᱚᱫᱚ ᱡᱚᱛᱚ ᱦᱚᱲ ᱟᱹᱰᱤ